ᱮᱴᱟᱜ ᱥᱟᱱᱟᱢ ᱠᱚ ᱞᱮᱠᱟ ᱜᱮ ᱤᱧ ᱦᱚᱸ ᱵᱷᱟᱹᱜᱤ ᱵᱷᱟᱹᱜᱤ ᱯᱚᱛᱚᱵ ᱤᱧ ᱚᱞᱟ ᱟᱨ ᱚᱱᱟᱛᱮ ᱢᱤᱫᱴᱟᱱ ᱵᱮᱥ ᱠᱮᱨᱤᱭᱟᱨᱤᱧ ᱵᱮᱱᱟᱣᱟ ᱢᱮᱱᱛᱮᱫ ᱚᱱᱚᱞᱤᱭᱟᱹ ᱞᱮᱠᱟᱛᱮ ᱚᱱᱟᱜᱮᱧ ᱨᱤᱠᱟᱹᱭᱮᱫᱟ ᱱᱟᱦᱟᱜ ᱟᱨ ᱚᱞ ᱫᱚ ᱡᱮᱢᱚᱱ ᱡᱟᱦᱟᱸ ᱢᱤᱫᱴᱟᱱ ᱢᱤᱪᱷᱟᱹᱴᱤᱭᱟᱹ ᱡᱟᱭᱜᱟ ᱨᱮ ᱥᱮᱱ ᱠᱟᱛᱮᱫ ᱡᱟᱦᱟᱸ ᱫᱟᱨᱮ ᱵᱩᱴᱟᱹ ᱨᱮ ᱫᱩᱲᱩᱵ ᱠᱟᱛᱮᱫ ᱥᱮᱛᱟᱜ ᱡᱚᱦᱚᱜ ᱠᱤᱪᱷᱩ ᱜᱷᱟᱹᱲᱤᱠ ᱤᱧ ᱚᱞᱟ ᱟᱨ ᱦᱚᱸ ᱚᱱᱠᱟᱜᱮ ᱩᱭᱦᱟᱹᱨ ᱵᱟᱲᱟ ᱠᱟᱛᱮᱫ ᱛᱤᱠᱤᱱ ᱡᱚᱦᱚᱜ ᱠᱤᱪᱷᱩᱧ ᱚᱞᱟ ᱟᱨ ᱟᱨᱚ ᱩᱭᱦᱟᱹᱨ ᱩᱭᱦᱟᱹᱨᱛᱮ ᱟᱹᱭᱩᱵ ᱵᱮᱲᱟ ᱡᱟᱦᱟᱸ ᱥᱮᱫ ᱱᱤᱪᱷᱟᱹᱴᱤᱭᱟᱹ ᱡᱟᱭᱜᱟ ᱪᱟᱞᱟᱣ ᱠᱟᱛᱮᱫ ᱚᱱᱛᱮ ᱨᱮ ᱵᱮᱥ ᱵᱮᱥ ᱚᱱᱚᱲ ᱚᱱᱚᱲᱦᱮ ᱠᱚᱧ ᱚᱞᱟ ᱟᱨ ᱟᱵᱚ ᱟᱹᱜᱤᱞ ᱦᱟᱯᱲᱟᱢ ᱠᱚᱣᱟᱜ ᱡᱟᱦᱟᱸ ᱜᱮᱧ ᱵᱟᱰᱟᱭ ᱱᱟᱜᱟᱢ ᱠᱟᱛᱷᱟ ᱠᱚ ᱚᱞᱟᱹᱧ ᱡᱮᱢᱚᱱ ᱦᱚᱲ ᱠᱚ ᱠᱩᱥᱤᱭᱟᱜ ᱢᱟ

ᱦᱚᱲᱠᱚ ᱠᱩᱥᱤᱭᱟᱜ ᱮᱱᱟᱜ ᱤᱧᱟᱹᱜ ᱠᱮᱨᱤᱭᱟᱨ ᱦᱚᱸ ᱵᱮᱱᱟᱜᱼᱟ ᱟᱨ ᱛᱚᱵᱮᱭᱟᱱᱟᱝ ᱚᱱᱟ